ᱦᱚᱲ ᱠᱚ ᱯᱩᱭᱞᱩ ᱟᱸᱠᱟᱣ ᱮᱛᱚᱦᱚᱵ ᱚᱠᱛᱚ ᱠᱤᱪᱷᱩ ᱦᱤᱲᱤᱡ ᱠᱚ ᱦᱤᱲᱤᱧᱟ ᱡᱮᱞᱮᱠᱟ ᱡᱩᱫᱤ ᱢᱮᱫᱴᱟᱹᱝ ᱪᱮᱬᱮ ᱟᱸᱠᱟᱣ ᱮᱭᱟᱭ ᱛᱟᱦᱚᱞᱮ ᱩᱱᱤ ᱪᱮᱬᱮᱭᱟᱜ ᱯᱷᱟᱹᱠᱲᱟᱹᱜ ᱠᱤᱝ ᱵᱟ ᱪᱩᱯᱤ ᱟᱸᱠᱟᱣ ᱮ ᱦᱤᱲᱤᱧᱟᱭ ᱟᱨ ᱨᱚᱝ ᱠᱚᱦᱚᱸ ᱮᱴᱟᱜ ᱮᱴᱟᱜ ᱞᱟᱜᱟᱣᱟ ᱟᱨ ᱥᱚᱞᱦᱮ ᱞᱮᱠᱟ ᱛᱮᱫᱚ ᱚᱱᱟ ᱪᱤᱛᱟᱹᱨ ᱴᱷᱤᱠ ᱴᱷᱟᱠ ᱟᱸᱠᱟᱣ ᱦᱩᱭᱩᱜᱼᱟ ᱟᱨ ᱨᱚᱝ ᱠᱚᱦᱚᱸ ᱴᱷᱤᱠ ᱴᱷᱟᱠ ᱞᱟᱜᱟᱣ ᱦᱩᱭᱩᱜᱼᱟ ᱟᱨ ᱢᱤᱫᱴᱟᱹᱝ ᱵᱷᱟᱹᱜᱤ ᱠᱟᱹᱨᱤᱜᱚᱞ ᱦᱩᱭᱩᱜ ᱞᱟᱹᱜᱤᱫ ᱛᱮᱫᱚ ᱫᱷᱳᱨᱡᱚ ᱟᱨ ᱥᱤᱠᱷᱱᱟᱹᱛ ᱞᱟᱜᱟᱜᱼᱟ